ᱦᱮᱸ ᱟᱵᱚ ᱥᱮᱫᱟᱭ ᱫᱚ ᱱᱚᱝᱠᱟ ᱟᱵᱚ ᱥᱟᱱᱛᱟᱲ ᱥᱚᱢᱟᱡᱽ ᱨᱮ ᱱᱚᱝᱠᱟ ᱪᱟᱹᱦᱤ ᱱᱚᱝᱠᱟᱱ ᱵᱨᱤᱴᱤᱥ ᱟᱢᱚᱞ ᱥᱟᱥᱚᱱ ᱨᱮ ᱛᱟᱦᱮᱸ ᱞᱮᱱᱟ ᱡᱮ ᱟᱵᱚ ᱨᱟᱡᱟ ᱞᱳᱜ ᱨᱟᱡᱟ ᱞᱳᱜᱽ ᱟᱵᱚ ᱫᱚ ᱱᱩᱠᱩ ᱵᱨᱤᱴᱤᱥ ᱥᱟᱥᱚᱱ ᱨᱮᱭᱟᱜ ᱱᱩᱠᱩᱣᱟᱜ ᱛᱟᱦᱮᱸ ᱞᱮᱱᱟ ᱡᱟᱦᱟᱸᱭ ᱨᱮᱱ ᱟᱵᱚ ᱨᱮᱜᱮᱡ ᱦᱚᱲ ᱟᱵᱚ ᱨᱮᱸᱜᱮᱡ ᱛᱮᱠᱚ ᱠᱟᱹᱢᱤ ᱦᱚᱪᱚᱭᱮᱫ ᱵᱚᱱ ᱛᱟᱦᱮᱱᱟ ᱟᱨ ᱞᱩᱴᱟᱹᱣ ᱠᱟᱛᱮ ᱠᱚ ᱤᱫᱤᱭᱮᱫ ᱛᱟᱦᱮᱱᱟ ᱡᱚᱵ ᱟᱵᱚᱣᱟᱜ ᱱᱚᱝᱠᱟ ᱟᱵᱚ ᱢᱚᱦᱟᱛᱢᱟ ᱜᱟᱹᱱᱫᱷᱤ ᱧᱮᱞ ᱠᱟᱛᱮᱫ ᱵᱟᱭ ᱥᱟᱦᱟᱣ ᱫᱟᱲᱮᱭᱟᱫᱟ ᱩᱱᱨᱮ ᱠᱚᱝᱜᱨᱮᱥ ᱠᱚᱢᱤᱴᱤ ᱠᱚ ᱵᱮᱱᱟᱣ ᱠᱮᱫᱟ ᱟᱨ ᱱᱚᱣᱟ ᱱᱩᱠᱩ ᱦᱟᱴᱟᱣ ᱞᱟᱹᱜᱤᱫ ᱫᱮᱥ ᱫᱮᱥ ᱠᱚ ᱡᱷᱟᱰᱟ ᱠᱚ ᱯᱟᱦᱚᱨᱟᱣ ᱠᱮᱫᱟ ᱟᱨ ᱱᱚᱝᱠᱟ ᱠᱚ ᱞᱟᱹᱜᱩ ᱠᱮᱫᱟ ᱛᱟᱹᱠᱤ ᱱᱩᱠᱩ ᱵᱚᱱ ᱞᱟᱜᱟ ᱠᱚᱣᱟ ᱠᱚᱝᱜᱨᱮᱥ ᱠᱚᱝᱨᱮᱥᱮ ᱞᱟᱹᱜᱩ ᱠᱮᱫᱟ ᱚᱱᱟᱨᱮ ᱟᱵᱚ ᱠᱚ ᱜᱚᱲᱚᱣᱟᱜ ᱠᱚᱣᱟ ᱟᱵᱚᱨᱮᱱ ᱢᱟᱨᱟᱝ ᱵᱚᱭᱦᱟ ᱠᱚ ᱡᱮᱢᱚᱱ ᱛᱤᱞᱠᱟᱹ ᱢᱩᱨᱢᱩ ᱢᱤᱫᱴᱮᱱ ᱞᱟᱹᱲᱦᱟᱹᱭ ᱠᱟᱛᱮᱫ ᱩᱱᱤ ᱦᱚᱸ ᱢᱤᱫᱴᱮᱱ ᱮ ᱩᱫᱩᱜ ᱠᱮᱫᱟᱭ ᱥᱤᱫᱩ ᱠᱟᱹᱱᱩ ᱪᱟᱸᱫᱽ ᱵᱷᱟᱭᱨᱚ ᱱᱩᱠᱩ ᱦᱚᱸ ᱢᱤᱫᱴᱮᱱ ᱨᱮᱸᱜᱮᱡ ᱦᱚᱲ ᱱᱩᱠᱩ ᱦᱚᱸ ᱵᱟᱹᱲᱤᱡ ᱠᱚ ᱠᱚᱥᱴᱚ ᱦᱚᱪᱚᱭᱮᱫ ᱠᱚ ᱛᱟᱦᱮᱱᱟ ᱩᱱᱠᱩ ᱦᱚᱸ ᱟᱜ ᱥᱟᱨ ᱟᱛᱮᱫ ᱠᱚ ᱩᱰᱩᱠ ᱮᱱᱟ ᱞᱟᱹᱲᱦᱟᱹᱭ ᱠᱚ ᱛᱮᱭᱟᱨ ᱠᱮᱫᱟ ᱟᱨ ᱞᱟᱹᱲᱦᱟᱹᱭ ᱛᱮᱭᱟᱨ ᱠᱟᱛᱮᱫ ᱥᱟᱥᱚᱱ ᱠᱟᱛᱮᱫ ᱠᱚ ᱞᱟᱜᱟ ᱠᱮᱫ ᱠᱚᱣᱟ ᱚᱱᱟ ᱠᱷᱟᱹᱛᱤᱨ ᱛᱮ ᱥᱤᱫᱩ ᱫᱟᱨᱮ ᱨᱮ ᱯᱷᱟᱹᱥᱤ ᱠᱟᱛᱮᱫ ᱠᱚ ᱜᱚᱡ ᱠᱮᱫᱮᱭᱟ ᱱᱚᱜᱼᱚ ᱱᱚᱝᱠᱟ ᱟᱵᱚ ᱠᱚᱣᱟᱜ ᱡᱤᱣᱤ ᱠᱚ ᱫᱟᱱ ᱟᱠᱟᱫᱟ ᱟᱨ ᱫᱟᱱ ᱠᱟᱛᱮᱫ ᱦᱮᱱᱟᱜ ᱵᱚᱱᱟ ᱟᱨ ᱱᱩᱱᱟᱹᱜ ᱟᱵᱚ ᱵᱚ ᱞᱟᱵᱷ ᱟᱠᱟᱫᱟ ᱟᱨ ᱡᱮᱢᱚᱱ ᱟᱵᱚ ᱦᱚᱸ ᱱᱤᱛᱚᱜ ᱡᱟᱦᱟᱸᱭ ᱠᱚ ᱦᱮᱱᱟᱜ ᱛᱟᱵᱚᱱᱟ ᱚᱱᱠᱟᱱ ᱵᱩᱫᱽᱫᱷᱤ ᱡᱤᱣᱤ ᱚᱱᱠᱟ ᱜᱮ ᱟᱵᱚ ᱦᱚᱸ ᱞᱟᱹᱲᱦᱟᱹᱭ ᱨᱮ ᱛᱮᱭᱟᱨ ᱛᱟᱦᱮᱱ ᱛᱟᱵᱚᱱ ᱯᱮ ᱡᱮᱢᱚᱱ ᱟᱵᱚᱱᱟᱜ ᱦᱚᱸᱠ ᱡᱟᱦᱟᱸ ᱠᱟᱱᱟ ᱚᱱᱟ ᱫᱚ ᱞᱟᱹᱲᱦᱟᱹᱭ ᱨᱮ ᱟᱞᱚᱯᱮ ᱵᱟᱹᱜᱤᱭᱟᱛᱟᱵᱚᱱᱟ ᱵᱟᱝᱠᱷᱟᱱ ᱱᱚᱝᱠᱟ ᱫᱚᱵᱚᱱ ᱯᱩᱪᱩᱡ ᱦᱚᱪᱚ ᱮᱲᱮ ᱦᱚᱪᱚ ᱟᱵᱚᱱ